ᱤᱧᱟᱹᱜ ᱠᱩᱥᱤᱭᱟᱱ ᱥᱟᱱᱛᱟᱞᱤ ᱚᱱᱚᱞᱤᱭᱟᱹ ᱠᱚ ᱦᱩᱭᱩᱜ ᱠᱟᱱᱟ ᱡᱮᱢᱚᱱ ᱯᱚᱸᱰᱤᱛ ᱨᱚᱜᱷᱩᱱᱟᱛᱷ ᱢᱩᱨᱢᱩ ᱵᱚᱲᱚ ᱵᱟᱥᱠᱮ ᱜᱚᱠᱩᱞ ᱦᱟᱸᱥᱫᱟ ᱟᱨ ᱥᱤᱵᱩ ᱥᱚᱨᱮᱱ ᱩᱱᱠᱩ ᱠᱩ ᱟᱨ ᱡᱮᱢᱚᱱ ᱯᱚᱸᱰᱤᱛ ᱨᱚᱜᱷᱩᱱᱟᱛᱷ ᱢᱩᱨᱢᱩ ᱚᱞᱪᱤᱠᱤ ᱦᱚᱨᱚᱯᱷ ᱛᱮᱭ ᱵᱮᱱᱟᱣ ᱞᱮᱫᱟ ᱟᱨ ᱟᱭᱢᱟᱠᱚ ᱚᱞ ᱪᱤᱠᱤ ᱵᱳᱭᱼᱮ ᱚᱞ ᱞᱮᱫᱟ ᱛᱟᱨᱯᱚᱨ ᱵᱚᱲᱚ ᱵᱟᱥᱠᱮ ᱟᱭᱢᱟ ᱞᱮᱠᱟᱱ ᱥᱤᱨᱤᱧ ᱫᱚᱝ ᱞᱟᱜᱽᱲᱮ ᱵᱟᱦᱟ ᱥᱤᱨᱤᱧ ᱟᱨᱚ ᱟᱵᱚᱣᱟᱜ ᱟᱹᱨᱤᱪᱟᱹᱞᱤ ᱵᱟᱠᱷᱨᱟ ᱛᱮ ᱥᱚᱢᱟᱡᱽ ᱨᱮᱭᱟᱜ ᱯᱟᱥᱱᱟᱣ ᱞᱟᱹᱜᱤᱫ ᱟᱭᱢᱟ ᱵᱳᱭᱼᱮ ᱚᱞ ᱟᱠᱟᱫᱟ ᱟᱨ ᱠᱟᱹᱴᱤᱡ ᱜᱤᱫᱽᱨᱟᱹᱣᱟᱜ ᱞᱮᱠᱟᱱ ᱟᱭᱢᱟ ᱚᱱᱚᱬᱦᱮᱭ ᱵᱮᱱᱟᱣ ᱟᱠᱟᱫᱟᱭ ᱡᱮᱢᱚᱱ ᱥᱤᱵᱩᱫᱚ ᱟᱵᱚᱣᱟᱜ ᱤᱭᱟᱹ ᱟᱹᱨᱤᱪᱟᱹᱞᱤ ᱥᱚᱢᱟᱡᱽ ᱨᱮᱭᱟᱜ ᱩᱱᱤᱦᱚᱸ ᱟᱭᱢᱟ ᱥᱤᱨᱤᱧ ᱟᱭᱢᱟ ᱚᱱᱚᱲᱦᱮ ᱚᱞ ᱟᱠᱟᱫᱟ ᱜᱚᱠᱩᱞ ᱫᱟ ᱦᱚᱸ ᱩᱱᱤᱦᱚᱸ ᱟᱵᱚᱣᱟᱜ ᱥᱟᱱᱛᱟᱲ ᱥᱚᱢᱟᱡᱽ ᱨᱮᱭᱟᱜ ᱟᱭᱢᱟ ᱚᱱᱚᱬᱦᱮ ᱥᱤᱨᱤᱧ ᱫᱚᱝ ᱞᱟᱜᱽᱲᱮ ᱟᱭᱢᱟ ᱠᱤᱪᱷᱩᱭ ᱵᱮᱱᱟᱣ ᱟᱠᱟᱫᱟ ᱚᱱᱟᱜᱮ ᱟᱭᱢᱟ ᱟᱵᱚ ᱥᱚᱢᱟᱡᱽ ᱨᱮ ᱟᱭᱢᱟ ᱵᱮᱱᱟᱣ ᱠᱷᱟᱹᱛᱤᱨ ᱤᱧ ᱱᱩᱠᱩᱧ ᱠᱩᱥᱤᱭᱟᱠᱚᱣᱟ ᱪᱮᱫᱟᱜ ᱩᱱᱠᱩᱣᱟᱜ ᱟᱭᱢᱟ ᱯᱟᱲᱦᱟᱣ ᱟᱵᱚ ᱞᱟᱹᱜᱤᱫ ᱟᱨᱚ ᱵᱷᱟᱜᱮ ᱡᱤᱱᱤᱥ ᱵᱚ ᱪᱮᱫ ᱫᱟᱲᱮᱭᱟᱜ ᱠᱟᱱᱟ ᱡᱮᱴᱟ ᱟᱵᱚᱣᱟᱜ ᱵᱟᱝ ᱛᱟᱦᱮᱸ ᱠᱟᱱᱟ ᱟᱹᱨᱤᱪᱟᱹᱞᱤ ᱦᱟᱱᱟ ᱱᱤᱭᱟᱹ ᱟᱭᱢᱟ ᱡᱤᱱᱤᱥᱵᱚ ᱦᱤᱲᱤᱧ ᱟᱠᱟᱫ ᱛᱟᱦᱮᱸᱫᱼᱟ ᱟᱨ ᱱᱩᱠᱩ ᱚᱞ ᱠᱷᱟᱹᱛᱤᱨ ᱛᱮ ᱟᱵᱚ ᱟᱭᱢᱟ ᱵᱚ ᱥᱟᱦᱟᱣ ᱟᱠᱟᱱᱟ ᱟᱨ ᱟᱭᱢᱟ ᱡᱤᱱᱤᱥ ᱵᱚ ᱪᱮᱫ ᱫᱟᱲᱮᱭᱟᱠᱟᱫᱟ